ᱦᱮᱸ ᱦᱮᱞᱳ ᱤᱧ ᱡᱳᱜᱮᱫᱷᱚᱱ ᱫᱷᱟᱣᱟ ᱰᱟᱸᱜᱟ ᱨᱮᱱ ᱠᱟᱹᱱᱟᱹᱧ ᱤᱧ ᱢᱮᱱᱮᱫ ᱠᱟᱱᱟ ᱡᱮ ᱟᱢᱟᱜ ᱜᱟᱹᱰᱤᱞᱮ ᱨᱤᱡᱟᱵᱽ ᱞᱮᱜ ᱛᱟᱢ ᱫᱚ ᱩᱠᱩᱨ ᱛᱤᱨᱮᱢ ᱟᱹᱜᱩᱭᱫᱟ ᱟᱹᱜᱩᱭ ᱢᱮ ᱪᱮᱫᱟᱜ ᱡᱚᱛᱚ ᱦᱚᱲ ᱡᱚᱛᱚ ᱠᱚᱲᱟᱞᱮ ᱨᱮᱰᱤᱭᱱᱟ ᱟᱨ ᱪᱟᱞᱟᱜ ᱦᱩᱭᱩᱜ ᱟᱛᱚ ᱟᱹᱰᱤ ᱡᱷᱟᱹᱞ ᱰᱟᱦᱟᱨ ᱦᱚᱸ ᱵᱟᱝ ᱢᱚᱡᱟ ᱟᱨ ᱵᱟᱝ ᱢᱚᱡᱟ ᱰᱟᱦᱟᱨ ᱦᱚᱸ ᱪᱟᱞᱟᱜ ᱟᱹᱰᱤ ᱜᱷᱟᱹᱲᱤᱡ ᱞᱟᱜᱟᱣ ᱵᱚᱱᱟ ᱦᱟᱸᱰᱮ ᱥᱟᱹᱦᱤ ᱥᱚᱢᱚᱭ ᱨᱮ ᱛᱤᱭᱳᱜ ᱦᱩᱭᱩᱜᱼᱟ ᱟᱨ ᱵᱟᱝᱠᱷᱟᱱ ᱵᱟᱵᱚᱱ ᱛᱤᱭᱳᱜ ᱞᱮᱠᱷᱟᱱ ᱫᱚ ᱵᱟᱠᱚ ᱜᱟᱹᱛᱤ ᱦᱚᱪᱚᱣᱟᱵᱚᱱᱟ ᱟᱫᱚ ᱚᱱᱟᱛᱤᱧ ᱢᱮᱱᱫᱟ ᱩᱥᱟᱹᱨᱟ ᱢᱟᱪᱷᱟᱛᱮ ᱟᱹᱜᱩᱭ ᱢᱮ ᱟᱨ ᱵᱟᱢ ᱥᱟᱹᱛ ᱟᱠᱟᱱ ᱠᱷᱟᱱ ᱩᱥᱟᱹᱨᱟ ᱢᱟᱪᱷᱟᱛᱮ ᱥᱟᱹᱛᱟᱹᱜ ᱨᱮᱭᱟᱜ ᱠᱩᱨᱩᱢᱩᱴᱩᱭ ᱢᱮ ᱟᱨ ᱦᱤᱡᱩᱜ ᱢᱮ ᱠᱚᱲᱟ ᱠᱚᱦᱚᱸ ᱫᱟᱠᱟ ᱠᱚ ᱥᱮ ᱪᱟ ᱱᱟᱥᱛᱟ ᱡᱚᱛᱚ ᱠᱚ ᱨᱮᱰᱤᱭᱱᱟ ᱥᱟᱹᱛ ᱪᱟᱵᱟᱭ ᱱᱟᱠᱚ ᱟᱢ ᱜᱮᱞᱮ ᱠᱚᱭᱚᱜ ᱠᱟᱜ ᱢᱮᱭᱟ ᱫᱩᱲᱩᱵ ᱵᱟᱲᱟ ᱠᱟᱱᱟᱞᱮ ᱟᱫᱚ ᱟᱹᱜᱩᱭ ᱢᱮ ᱜᱟᱹᱰᱤ ᱟᱨ ᱩᱥᱟᱹᱨᱟ ᱢᱟᱪᱷᱟ ᱪᱟᱞᱟᱜ ᱦᱩᱭᱩᱜᱼᱟ ᱦᱟᱸᱰᱮ ᱠᱷᱚᱡ ᱠᱚ ᱯᱷᱳᱱᱫᱟ ᱩᱠᱩᱨ ᱛᱤ ᱨᱮᱯᱮ ᱦᱤᱡᱩᱜ ᱠᱟᱱᱟ ᱩᱰᱩᱠ ᱠᱟᱱᱟᱯᱮ ᱥᱮ ᱵᱟᱯᱮ ᱩᱰᱩᱠ ᱠᱟᱱᱟ ᱟᱫᱚ ᱟᱞᱮ ᱫᱚᱞᱮ ᱥᱟᱹᱛᱱᱟ ᱟᱢᱜᱮ ᱛᱤᱨᱮᱢ ᱦᱤᱡᱩᱜ ᱠᱟᱱᱟ ᱦᱤᱡᱩᱜ ᱨᱮᱭᱟᱜ ᱠᱩᱨᱩ ᱢᱩᱴᱩᱭᱢᱮ ᱩᱥᱟᱹᱨᱟ ᱛᱮ ᱪᱮᱫᱟᱜ ᱥᱟᱹᱦᱤ ᱥᱚᱢᱚᱭ ᱨᱮ ᱵᱟᱝ ᱪᱟᱞᱟᱣ ᱦᱩᱭ ᱞᱮᱱᱠᱷᱟᱱ ᱚᱸᱰᱮ ᱛᱚ ᱚᱸᱰᱮᱱ ᱠᱚᱠᱚ ᱮᱜᱮᱨ ᱠᱟᱱᱟ ᱟᱫᱚ ᱢᱟ ᱩᱥᱟᱹᱨᱟᱛᱮ ᱦᱤᱡᱩᱜ ᱨᱮᱭᱟᱜ ᱟᱢᱦᱚᱸ ᱠᱩᱨᱩᱢᱩᱴᱩᱭ ᱢᱮ ᱟᱨ ᱥᱟᱹᱦᱤ ᱥᱚᱢᱚᱭ ᱨᱮ ᱪᱟᱞᱟᱣ ᱞᱮᱱᱠᱷᱟᱱ ᱫᱚ ᱦᱚᱲ ᱵᱟᱠᱚ ᱨᱚᱲᱟ ᱟᱨ ᱡᱷᱟᱹᱞ ᱨᱮᱱ ᱠᱟᱱᱟ ᱵᱚᱱ ᱚᱱᱟᱛᱤᱧ ᱢᱮᱱᱫᱟ ᱰᱟᱦᱟᱨ ᱦᱚᱸ ᱛᱷᱚᱲᱟ ᱵᱟᱹᱲᱤᱡ ᱧᱚᱜ ᱜᱮᱭᱟ ᱚᱱᱟᱛᱮ ᱩᱥᱟᱹᱨᱟ ᱢᱟᱪᱷᱟ ᱦᱤᱡᱩᱜ ᱢᱮ ᱟᱞᱮ ᱫᱚ ᱡᱚᱛᱚ ᱥᱟᱯᱲᱟᱣ ᱠᱟᱛᱮᱫ ᱞᱮ ᱨᱮᱰᱤ ᱠᱟᱱᱟ ᱢᱟ ᱟᱫᱚ ᱩᱥᱟᱹᱨᱟ ᱛᱮᱜᱮ ᱦᱮᱡ ᱜᱚᱫᱚᱜ ᱢᱮ ᱛᱚᱵᱮ